ᱤᱧᱟᱹᱜ ᱜᱷᱟᱨᱚᱸᱡᱽ ᱨᱮᱭᱟᱜ ᱨᱮᱥᱤᱯᱤ ᱫᱚ ᱦᱩᱭᱩᱜ ᱠᱟᱱᱟ ᱟᱲᱟᱜ ᱡᱟᱦᱟᱸ ᱫᱚ ᱢᱩᱱᱜᱟᱹ ᱟᱲᱟᱜ ᱜᱟᱺᱫᱷᱟᱹᱨᱤ ᱟᱲᱟᱜ ᱵᱟᱲᱜᱮ ᱟᱲᱟᱜ ᱥᱤᱧ ᱟᱲᱟᱜ ᱰᱟᱝᱨᱟ ᱠᱟᱴᱟ ᱟᱲᱟᱜ ᱟᱨᱦᱚᱸ ᱮᱢᱟᱱ ᱛᱮᱭᱟᱜ ᱟᱲᱟᱜ ᱱᱚᱣᱟ ᱫᱚ ᱟᱞᱮ ᱟᱹᱰᱤ ᱥᱮᱫᱟᱭ ᱠᱷᱚᱱ ᱜᱮᱞᱮ ᱡᱚᱢ ᱛᱟᱦᱮᱸᱫ ᱱᱚᱣᱟ ᱫᱚ ᱟᱞᱮᱨᱮᱱ ᱦᱟᱲᱟᱢ ᱠᱚᱦᱚᱸ ᱠᱚ ᱡᱚᱢ ᱛᱟᱦᱮᱫ ᱟᱲᱟᱜ ᱫᱚ ᱟᱹᱰᱤᱜᱮ ᱵᱮᱥ ᱡᱤᱱᱤᱥ ᱠᱟᱱᱟ ᱟᱲᱟᱜ ᱨᱮᱫᱚ ᱵᱤᱱᱟᱹ ᱥᱟᱨ ᱵᱤᱱᱟᱹ ᱠᱷᱚᱛ ᱛᱮᱜᱮ ᱦᱩᱭᱩᱜᱼᱟ ᱚᱱᱟ ᱠᱷᱟᱹᱛᱤᱨ ᱱᱚᱣᱟᱫᱚ ᱟᱹᱰᱤᱜᱮ ᱵᱮᱥ ᱡᱤᱱᱤᱥ ᱠᱟᱱᱟ ᱟᱲᱟᱜ ᱫᱚ ᱜᱳᱴᱟ ᱜᱮ ᱧᱟᱢᱚᱜᱼᱟ ᱟᱲᱟᱜᱛᱮ ᱢᱟᱭᱟᱢ ᱠᱚᱨᱮᱱᱟᱜ ᱠᱟᱹᱢᱤ ᱫᱚ ᱵᱟᱭ ᱦᱩᱭᱩᱜᱼᱟ ᱟᱲᱟᱜ ᱛᱮᱫᱚ ᱵᱞᱟᱰ ᱯᱨᱮᱥᱟᱨ ᱦᱚᱸ ᱠᱚᱱᱴᱨᱳᱞ ᱨᱮ ᱛᱟᱦᱮᱱᱟ ᱟᱲᱟᱜ ᱫᱚ ᱟᱹᱰᱤᱜᱮ ᱱᱟᱯᱟᱭ ᱡᱤᱱᱤᱥ ᱠᱟᱱᱟ ᱟᱲᱟᱜ ᱫᱚ ᱜᱳᱴᱟ ᱜᱮᱢ ᱧᱟᱢᱟ ᱚᱱᱟ ᱠᱷᱟᱹᱛᱤᱨ ᱟᱲᱟᱜ ᱫᱚ ᱡᱚᱢ ᱞᱟᱹᱠᱛᱤ ᱠᱟᱱᱟ